ᱦᱮᱞᱳ ᱜᱚᱢᱠᱮ ᱤᱧ ᱢᱟ ᱚᱲᱟᱜ ᱨᱮ ᱥᱳᱞᱟᱨ ᱵᱟᱹᱛᱤᱧ ᱫᱚᱨᱠᱟᱨᱚᱜ ᱠᱟᱱᱟ ᱮᱱᱠᱷᱟᱱ ᱪᱮᱫ ᱪᱮᱫ ᱠᱚ ᱚᱸᱰᱮ ᱤᱭᱟᱹ ᱞᱮᱠᱷᱟᱱ ᱫᱚ ᱦᱩᱭᱩᱜᱼᱟ ᱚᱱᱟᱜᱤᱧ ᱠᱩᱞᱤ ᱰᱚᱜᱚᱨ ᱟᱠᱟᱫ ᱢᱮᱭᱟ ᱢᱮᱱᱠᱷᱟᱱ ᱟᱫᱷᱟᱨ ᱠᱟᱨᱰ ᱠᱚ ᱟᱪᱪᱷᱟ ᱦᱳᱭ ᱚᱱᱟᱜᱮ ᱦᱟᱸᱜ ᱛᱤᱸᱥ ᱮᱱᱠᱷᱟᱱ ᱜᱟᱱᱚᱜᱼᱟ ᱚᱱᱟ ᱜᱟᱯᱟ ᱥᱮ ᱢᱮᱭᱟᱝ ᱚᱱᱟ ᱜᱟᱯᱟ ᱜᱟᱱᱚᱜ ᱠᱷᱟᱱ ᱜᱟᱯᱟᱧ ᱪᱟᱞᱟᱜᱼᱟ ᱦᱳᱭ ᱚᱱᱟᱜᱤᱧ ᱠᱩᱞᱤ ᱰᱚᱜᱚᱨ ᱠᱟᱜ ᱢᱮᱭᱟ ᱟᱪᱪᱷᱟ ᱴᱷᱤᱠ ᱜᱮᱭᱟ ᱛᱚᱵᱮ ᱪᱟᱞᱟᱜ ᱠᱟᱹᱱᱟᱹᱧ ᱦᱳᱭ ᱢᱟ